ᱤᱧ ᱤᱧᱟᱹᱜ ᱡᱤᱭᱚᱱ ᱨᱮ ᱟᱹᱰᱤᱜᱟᱱ ᱞᱟᱹᱠᱛᱤᱭᱟᱱ ᱡᱤᱱᱤᱥ ᱠᱚ ᱥᱮᱬᱟ ᱨᱮᱭᱟᱜ ᱤᱪᱪᱷᱟᱹ ᱛᱟᱦᱮᱸ ᱠᱟᱱ ᱛᱤᱧᱟᱹ ᱢᱮᱱᱠᱷᱟᱱ ᱚᱱᱟ ᱫᱚ ᱵᱟᱹᱧ ᱵᱟᱲᱟᱭ ᱠᱟᱱ ᱛᱟᱦᱮᱱᱟ ᱟᱞᱮ ᱚᱲᱟᱜ ᱨᱮ ᱢᱤᱫᱴᱮᱱ ᱜᱚᱲᱚᱢ ᱵᱩᱲᱦᱤ ᱛᱟᱦᱮᱸ ᱠᱟᱱᱟ ᱩᱱᱤ ᱡᱚᱱᱚᱜ ᱜᱟᱞᱟᱝ ᱠᱚ ᱯᱟᱹᱴᱭᱟᱹ ᱜᱟᱞᱟᱝ ᱠᱚ ᱠᱟᱱᱛᱷᱟ ᱜᱟᱞᱟᱝ ᱠᱟᱱᱛᱷᱟ ᱨᱚᱜ ᱠᱚ ᱟᱭᱢᱟ ᱜᱟᱱᱮ ᱥᱮᱬᱟᱣᱟᱹᱫᱤᱧ ᱛᱟᱦᱮᱱᱟ